ᱦᱮᱸ ᱡᱚᱦᱟᱨ

ᱦᱮᱸ ᱚᱱᱟ ᱫᱚᱠᱟᱱ ᱠᱟᱱ ᱜᱮᱭᱟ ᱦᱮᱸ ᱞᱮ ᱭᱢᱮ ᱪᱮᱫ ᱡᱟ ᱨᱩᱨ ᱠᱟᱱᱟ ᱦᱮᱸ ᱧᱟᱢᱚᱜ ᱜᱮᱭᱟ ᱡᱚᱛᱚ ᱞᱮᱠᱟᱱ ᱵᱚᱭ ᱠᱚᱜᱮ ᱱᱚᱣᱟ ᱫᱚᱠᱟᱱ ᱱᱟᱜ ᱴᱷᱤᱠᱟ ᱱᱟ ᱫᱚ ᱦᱩᱭᱩᱜ ᱠᱟᱱᱟ ᱵᱚᱨᱫᱷᱚᱢᱟᱱ ᱚᱱᱟ ᱠᱟᱨᱡᱚᱱ ᱜᱮᱴ ᱚᱱᱟ ᱢᱟᱨᱠᱮᱴ ᱮᱨᱤᱭᱟ ᱨᱮᱜᱮ ᱢᱟᱱᱮ ᱵᱚᱨᱫᱷᱚᱢᱟᱱ ᱮᱥᱴᱮᱥᱚᱱ ᱠᱷᱚᱡ ᱢᱟᱱᱮ ᱠᱟᱨᱡᱚᱱ ᱜᱮᱴ ᱴᱷᱮᱡ ᱚᱸᱰᱮ ᱠᱷᱚᱡ ᱚᱸᱰᱮ ᱥᱩᱨ ᱨᱮᱜᱮ ᱢᱟᱱᱮ ᱠᱚᱨᱡᱚᱱ ᱜᱮᱴ ᱦᱮᱡ ᱞᱮᱱ ᱠᱷᱟᱱ ᱜᱮ ᱮᱢ ᱥᱩᱨ ᱨᱮᱜᱮ ᱢᱮᱱᱟᱜᱼᱟ ᱱᱚᱰᱮ ᱠᱷᱚᱱ ᱦᱮᱸ ᱰᱤᱥᱠᱟᱣᱩᱱᱴ ᱫᱚ ᱢᱤᱫᱴᱟᱝ ᱵᱚᱭ ᱦᱟᱛᱟᱣ ᱞᱮᱠᱷᱟᱡ ᱫᱚ ᱴᱮᱱ ᱯᱟᱨᱥᱮᱱᱴ ᱰᱤᱥᱠᱟᱣᱩᱱᱴ ᱧᱟᱢᱚᱜ ᱟ ᱥᱟᱶᱛᱮ ᱟᱭᱢᱟ ᱵᱚᱭ ᱦᱟᱛᱟᱣ ᱞᱮᱠᱷᱟᱡ ᱫᱚ ᱢᱚᱴᱟ ᱢᱩᱴᱤ ᱴᱩᱣᱮᱱᱴᱤ ᱯᱟᱨᱥᱮᱱᱴ ᱰᱤᱥᱠᱟᱣᱩᱱᱴ ᱧᱟᱢᱚᱜ ᱟ ᱟᱢᱫᱚ ᱚᱠᱟᱠᱷᱚᱡ ᱮᱢ ᱞᱟ ᱭᱮᱫᱟ ᱦᱮᱸ ᱡᱟᱥᱛᱤ ᱫᱚ ᱵᱟᱝ ᱥᱟᱺᱜᱤᱧᱼᱟ ᱦᱮᱜ ᱫᱟᱲᱮᱼᱟᱢ ᱫᱚᱠᱟᱱ ᱫᱚ ᱨᱚᱵᱤᱵᱟᱨ ᱛᱮᱫ ᱵᱚᱱᱫᱚ ᱛᱟᱦᱮᱱᱟ ᱟᱨ ᱥᱚᱢᱵᱟᱨ ᱠᱷᱚᱡ ᱥᱚᱱᱤᱵᱟᱨ ᱫᱚ ᱡᱚᱛᱚᱫᱤᱱ ᱜᱮ ᱠᱷᱩᱞᱟᱣ ᱛᱟᱦᱮᱱᱟ ᱠᱷᱩᱞᱟ ᱣ ᱛᱟᱦᱮᱱᱟ ᱫᱚᱥᱴᱟ ᱠᱷᱚᱡ ᱧᱤᱫᱟ ᱟᱴ ᱴᱟ ᱫᱷᱟ ᱨᱤᱡ ᱫᱚ ᱠᱷᱩᱞᱟ ᱣ ᱛᱟᱦᱮᱱᱟ ᱦᱮᱸ ᱚᱱᱟᱠᱚ ᱫᱤᱱ ᱨᱮ ᱡᱟᱦᱟᱸᱴᱟᱜ ᱫᱤᱱ ᱦᱮᱡ ᱞᱮ ᱠᱷᱟᱡ ᱦᱚ ᱚᱥᱩᱵᱩᱫᱷᱟ ᱵᱟ ᱱᱩᱜᱼᱟ ᱛᱚᱵᱮ ᱨᱩᱵᱤᱵᱟᱨ ᱫᱚ ᱵᱚᱱᱫᱚ ᱛᱟᱦᱮᱱ ᱜᱮᱭᱟ ᱟᱨ ᱡᱟᱦᱟᱱᱟᱜ ᱮᱴᱟᱜ ᱮᱴᱟᱜ ᱵᱚᱭ ᱠᱚᱦᱚᱸ ᱮᱴᱟᱜ ᱮᱴᱟᱜ ᱵᱚᱭ ᱠᱚᱦᱚᱸᱢ ᱧᱮᱞ ᱫᱟᱲᱮᱭᱟᱜᱼᱟ ᱠᱤ ᱥᱟᱱᱛᱟᱲᱤ ᱚᱞᱪᱤᱠᱤ ᱵᱚᱭ ᱠᱚᱦᱚᱸ ᱫᱚᱦᱚᱭ ᱜᱤᱭᱟ ᱧ ᱱᱚᱰᱮ ᱡᱚᱛᱚᱞᱮᱠᱟᱱ ᱵᱚᱭ ᱜᱮ ᱧᱟᱢᱚᱜᱼᱟ ᱠᱚᱞᱮᱡᱽ ᱨᱮᱱᱟᱜ ᱡᱚᱛᱚ ᱵᱚᱭ ᱠᱚᱜᱮᱧ ᱫᱚᱦᱚᱭ ᱜᱮᱭᱟ

ᱦᱮᱸ ᱴᱷᱤᱠ ᱜᱮᱭᱟ ᱦᱟ ᱡᱩᱜᱼᱢᱮ ᱟᱭᱢᱟ ᱥᱟᱨᱦᱟᱣ